ᱤᱧ ᱟᱭᱢᱟ ᱞᱮᱠᱟᱱ ᱯᱩᱛᱷᱤ ᱠᱚᱧ ᱯᱟᱲᱦᱟᱣ ᱟᱠᱟᱜᱼᱟ ᱡᱮᱢᱚᱱ ᱜᱩᱨᱩ ᱜᱚᱢᱠᱮᱭᱟᱜ ᱠᱟᱛᱷᱟᱜᱮᱧ ᱢᱮᱱᱟ ᱡᱟᱦᱟᱸ ᱥᱚᱛ ᱪᱚᱨᱤᱛ ᱦᱚᱨ ᱰᱟᱦᱟᱨ ᱯᱟᱸᱡᱟ ᱨᱮᱱᱟᱜ ᱯᱩᱛᱷᱤ ᱠᱤᱱ ᱥᱮ ᱥᱚᱛ ᱪᱤᱨᱤᱛ ᱨᱮᱱᱟᱜ ᱠᱟᱛᱷᱟ ᱡᱟᱦᱟᱸ ᱯᱩᱛᱷᱤ ᱨᱮᱠᱤᱱ ᱥᱚᱫᱚᱨ ᱟᱠᱟᱜᱼᱟ ᱚᱱᱟ ᱠᱷᱮᱞᱳᱰ ᱯᱩᱛᱷᱤ ᱨᱮᱱᱟᱜ ᱧᱩᱛᱩᱢ ᱫᱚ ᱦᱩᱭᱩᱜ ᱠᱟᱱᱟ ᱫᱟᱲᱮᱜᱮ ᱫᱷᱚᱱ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩᱣᱟᱜ ᱚᱞᱟᱜ ᱱᱚᱣᱟ ᱜᱩᱨᱩ ᱜᱚᱢᱠᱮ ᱚᱞᱟᱜ ᱫᱟᱲᱮ ᱜᱮ ᱫᱷᱚᱱ ᱯᱩᱛᱷᱤ ᱠᱷᱮᱞᱳᱰ ᱯᱩᱛᱷᱤᱨᱮ ᱥᱚᱛ ᱪᱩᱨᱤᱛ ᱨᱮᱱᱟᱜ ᱪᱤᱛᱟᱹᱨ ᱡᱷᱟᱞᱠᱟᱜᱼᱟ ᱟᱨ ᱱᱚᱣᱟᱨᱮ ᱢᱤᱫ ᱠᱚᱲᱟ ᱟᱨ ᱢᱤᱫ ᱠᱩᱲᱤ ᱡᱟᱦᱟᱸᱭ ᱫᱚ ᱫᱤᱱᱩ ᱟᱨ ᱫᱩᱜᱤ ᱢᱮᱱᱛᱮ ᱱᱚᱣᱟᱨᱮ ᱪᱩᱨᱤᱛ ᱢᱮᱱᱟᱜ ᱠᱤᱱᱟᱹ ᱡᱟᱦᱟᱸᱭ ᱫᱚ ᱟᱹᱠᱤᱱᱟᱜ ᱥᱚᱛ ᱪᱩᱨᱤᱛ ᱟᱹᱰᱤᱜᱮ ᱥᱚᱨᱮᱥ ᱟᱹᱰᱤᱜᱮ ᱱᱤᱨᱟᱹᱭ ᱛᱟᱦᱮᱜ ᱛᱟᱹᱠᱤᱱᱟ ᱨᱤᱞᱟᱹ ᱢᱟᱞᱟ ᱛᱟᱦᱮᱜ ᱛᱟᱹᱠᱤᱱᱟ ᱥᱚᱛ ᱪᱩᱨᱤᱛ ᱨᱮᱱᱟᱜ ᱦᱚᱨᱠᱤᱱ ᱯᱟᱸᱡᱟ ᱞᱮᱜᱼᱟ ᱟᱨ ᱱᱤᱛᱚᱜ ᱧᱮᱞᱚᱜ ᱠᱟᱱᱟ ᱱᱚᱣᱟ ᱡᱩᱜ ᱨᱮ ᱥᱚᱛ ᱪᱩᱨᱤᱛ ᱨᱮᱱᱟᱜ ᱩᱱᱟᱹᱜ ᱮᱫ ᱪᱤᱛᱟᱹᱨ ᱵᱟᱝ ᱡᱷᱟᱹᱠᱟᱜ ᱠᱟᱱᱟ ᱥᱮ ᱵᱟᱝ ᱧᱮᱞ ᱧᱟᱢᱚᱜ ᱠᱟᱱᱟ ᱢᱮᱱᱠᱷᱟᱱ ᱥᱚᱛ ᱪᱩᱨᱤᱛ ᱨᱮᱱᱟᱜ ᱪᱤᱛᱟᱹᱨ ᱚᱱᱟ ᱯᱩᱛᱷᱤ ᱠᱷᱚᱱ ᱯᱟᱲᱦᱟᱣ ᱠᱟᱛᱮᱫ ᱟᱨ ᱢᱚᱱᱮ ᱡᱤᱣᱤᱨᱮ ᱟᱭ ᱩᱢᱟᱹᱱ ᱠᱟᱛᱮᱫ ᱧᱮᱞ ᱟᱠᱟᱱᱟ ᱡᱮ ᱵᱟᱝ ᱥᱚᱛ ᱪᱩᱨᱤᱛ ᱨᱮᱱᱟᱜ ᱦᱚᱨᱮ ᱯᱟᱸᱡᱟ ᱞᱮᱠᱷᱟᱱ ᱢᱤᱫ ᱫᱤᱱ ᱵᱟᱝ ᱢᱤᱫ ᱫᱤᱱ ᱟᱢ ᱢᱤᱫ ᱫᱤᱱ ᱦᱤᱞᱳᱜ ᱟᱹᱰᱤ ᱱᱟᱯᱟᱭ ᱦᱚᱲᱮᱢ ᱵᱮᱱᱟᱜᱼᱟ ᱢᱮᱱᱛᱮ ᱤᱧᱟᱹ ᱟᱨ ᱱᱤᱛᱚᱜ ᱨᱮᱱ ᱡᱤᱣᱟᱹᱱ ᱠᱚᱲᱟ ᱠᱩᱲᱤ ᱠᱚ ᱥᱚᱛ ᱪᱩᱨᱤᱛ ᱨᱮᱱᱟᱜ ᱦᱚᱨ ᱯᱟᱸᱡᱟ ᱫᱚᱨᱠᱟᱨ ᱟᱨ ᱵᱟᱝᱠᱷᱟᱱ ᱱᱤᱛᱚᱜ ᱨᱤᱱ ᱯᱚᱝᱼᱯᱚᱜᱲᱟ ᱠᱚ ᱡᱟᱦᱟᱸ ᱥᱚᱛ ᱪᱩᱨᱤᱛ ᱨᱮᱱᱟᱜ ᱦᱚᱨ ᱵᱟᱝᱠᱚ ᱯᱟᱸᱡᱟᱭᱮᱫᱼᱟ ᱦᱟᱯᱮᱱ ᱫᱤᱱᱨᱮ ᱟᱹᱰᱤ ᱠᱚ ᱦᱟᱞᱮᱼᱰᱟᱞᱮ ᱦᱟᱹᱰᱩ ᱰᱟᱹᱵᱩᱜᱼᱟ

ᱴᱷᱤᱠ ᱜᱮᱭᱟ ᱛᱟᱦᱚᱞᱮ